ᱦᱮᱸ ᱥᱟᱨ ᱤᱧ ᱱᱚᱜᱼᱚᱭ ᱛᱚ ᱵᱳᱞᱯᱩᱨ ᱟᱲᱤ ᱨᱮ

ᱦᱮᱸ ᱥᱟᱨ ᱢᱤᱫᱴᱮᱡ ᱢᱤᱫᱴᱮᱡ ᱱᱤᱡᱮᱨ ᱵᱚᱭᱦᱟ ᱜᱮ ᱢᱮᱱᱟᱭ ᱟᱠᱟᱫᱮᱭᱟ ᱢᱮᱱᱟᱭ ᱠᱟᱫᱮᱭᱟ ᱥᱟᱨ ᱩᱱᱤ ᱵᱷᱟᱜᱤ ᱜᱤᱫᱽᱨᱟᱹ ᱠᱟᱱᱟᱭ ᱯᱩᱨᱟᱹ ᱱᱤᱡᱮ ᱩᱛᱟᱹᱨ ᱫᱚ ᱵᱟᱝ ᱠᱟᱱᱟᱭ ᱱᱟᱱᱟ ᱨᱮᱱ ᱟᱫᱚ ᱜᱤᱫᱽᱨᱟᱹ ᱫᱚᱭ ᱵᱷᱟᱹᱜᱤ ᱜᱮᱭᱟᱭ ᱦᱟᱺᱰᱤ ᱠᱚᱫᱚ ᱵᱟᱭ ᱧᱩᱭᱟ ᱩᱱᱟᱹᱜ ᱟᱺᱴ ᱫᱚ ᱜᱟᱹᱰᱤ ᱪᱟᱞᱟᱣ ᱦᱚᱸᱭ ᱵᱟᱰᱟᱭ ᱜᱮᱭᱟ ᱮᱠᱥᱯᱨᱤᱭᱮᱱᱥ ᱠᱚᱫᱚ ᱡᱟ ᱜᱮ ᱦᱮᱱᱟᱜ ᱛᱟᱭᱟ ᱟᱫᱚ ᱫᱟᱫᱟᱢ ᱢᱮᱱ ᱛᱟᱞᱦᱮ ᱟᱢ ᱴᱷᱮᱱ ᱛᱟᱞᱦᱮᱧ ᱠᱩᱞ ᱞᱮᱜᱟ ᱠᱟᱭᱟ ᱵᱮᱥ ᱜᱟᱹᱰᱤ ᱨᱮ ᱫᱮᱡ ᱠᱟᱛᱮ ᱫᱚ ᱦᱮᱸ ᱫᱟᱫᱟ ᱜᱟᱹᱰᱤ ᱨᱮ ᱫᱮᱡ ᱠᱟᱛᱮ ᱫᱚ ᱵᱟᱹᱧ ᱧᱩ ᱵᱟᱲᱟ ᱠᱟᱫᱟ ᱡᱟ ᱡᱩᱫᱤ ᱧᱩ ᱦᱩᱭᱩᱜ ᱠᱷᱟᱡ ᱜᱟᱹᱰᱤ ᱠᱷᱚᱡ ᱯᱷᱮᱰ ᱠᱟᱛᱮ ᱜᱮ ᱛᱟᱪᱟᱲᱟ ᱜᱟᱹᱰᱤ ᱨᱮᱫᱚ ᱵᱟᱝ ᱧᱩ ᱦᱩᱭ ᱠᱟᱱᱟ ᱦᱮᱸ ᱥᱟᱨ ᱚᱥᱩᱵᱤᱫᱷᱟ ᱵᱟᱱᱩᱜᱼᱟ ᱤᱧ ᱫᱚ ᱴᱷᱤᱠᱼᱴᱷᱟᱠᱤᱧ ᱪᱟᱞᱟᱣ ᱤᱫᱤᱭᱫᱟ ᱟᱨ ᱱᱟᱣᱟᱱᱠᱤᱱ ᱱᱟᱣᱟᱱᱟᱜ ᱵᱟᱨᱭᱟ ᱜᱤᱫᱽᱨᱟᱹ ᱞᱟᱜᱟᱣ ᱢᱮᱭᱟ ᱛᱚ ᱦᱟᱸᱜ ᱴᱷᱤᱠ ᱜᱮᱭᱟ ᱛᱟᱞᱦᱮ ᱱᱟᱣᱟᱱᱠᱤᱱ ᱵᱟᱨᱭᱟ ᱜᱤᱫᱽᱨᱟᱹ ᱢᱤᱫᱽᱴᱮᱡ ᱜᱤᱫᱽᱨᱟᱹ ᱫᱚ ᱠᱚᱱᱯᱷᱟᱨᱢ ᱢᱮᱱᱟᱭ ᱠᱟᱫᱮᱭᱟ ᱟᱨ ᱢᱤᱫᱽᱴᱮᱡ ᱜᱤᱫᱽᱨᱟᱹ ᱫᱚ ᱠᱷᱚᱡ ᱦᱟᱛᱟᱣ ᱠᱟᱛᱮ ᱧᱮᱞ ᱫᱟᱹᱧ ᱡᱩᱫᱤ ᱧᱟᱢᱚᱜ ᱠᱷᱟᱱᱮ ᱦᱮᱸ ᱠᱩᱞ ᱞᱮᱜᱟ ᱠᱟᱹᱭᱟᱹᱧ ᱟᱢ ᱴᱷᱮᱡ ᱟᱪᱪᱷᱟ ᱥᱟᱨ ᱤᱧ ᱦᱚᱸ ᱠᱷᱚᱡᱤᱧ ᱫᱚᱦᱚᱭ ᱫᱟ ᱚᱥᱩᱵᱤᱫᱷᱟ ᱟᱨ ᱵᱟᱝ ᱦᱩᱭᱩᱜᱼᱟ ᱜᱟᱹᱰᱤ ᱫᱩᱲᱩᱵ ᱮᱨ ᱵᱟᱝ ᱛᱟᱦᱮᱸᱱᱟ ᱥᱟᱨ ᱢᱟᱭᱱᱮ ᱫᱚ ᱪᱮᱫ ᱞᱮᱠᱟᱧ ᱞᱟᱹᱭᱚ ᱟᱪᱪᱷᱟ ᱛᱟᱞᱦᱮ ᱥᱟᱨ ᱤᱭᱟᱹ ᱠᱷᱟᱞᱟᱥᱤ ᱠᱚ ᱞᱟᱜᱟᱜ ᱟᱥᱮ ᱪᱮᱫ ᱚ ᱦᱮᱸ ᱥᱟᱨ ᱠᱷᱟᱞᱟᱥᱤ ᱫᱚ ᱛᱷᱚᱲᱟᱜᱟᱱ ᱟᱹᱰᱤ ᱟᱭᱢᱟ ᱮᱠᱥᱯᱨᱤᱭᱮᱱᱥ ᱫᱚ ᱵᱟᱹᱱᱩᱜ ᱛᱟᱭᱟ ᱦᱟᱞᱠᱟ ᱢᱟᱪᱷᱟ ᱦᱮᱱᱟᱜ ᱛᱟᱭᱟ ᱩᱱᱤ ᱜᱮ ᱛᱟᱞᱦᱮᱧ ᱠᱩᱞ ᱞᱮᱜᱟ ᱠᱟᱭᱟ ᱟᱨ ᱥᱟᱨ ᱜᱟᱹᱰᱤ ᱱᱤᱭᱟᱹᱴᱟᱜ ᱨᱳᱰᱛᱮ ᱟᱹᱰᱤ ᱟᱸᱴ ᱡᱟᱢᱚᱜ ᱠᱟᱱᱟ ᱛᱷᱚᱲᱟ ᱦᱟᱱᱟᱴᱟᱜ ᱥᱤᱣᱩᱲᱤ ᱨᱳᱰ ᱛᱮ ᱞᱟᱜᱟ ᱞᱮᱠᱷᱟᱱ ᱵᱟᱝ ᱜᱟᱢᱚᱜᱼᱟ ᱥᱟᱨ ᱴᱟᱭᱤᱢ ᱫᱚ ᱛᱷᱚᱲᱟ ᱵᱟᱧᱪᱟᱜ ᱠᱟᱱᱟ ᱦᱮᱸ ᱦᱮᱸ ᱦᱮᱸ ᱥᱟᱨ ᱦᱮᱸ ᱟᱪᱪᱷᱟ ᱥᱟᱨ ᱴᱷᱤᱠᱜᱮᱭᱟ ᱴᱷᱤᱠᱜᱮᱭᱟ ᱠᱷᱳᱡᱤᱧ ᱫᱚᱦᱚᱭᱮᱫᱟ ᱱᱟᱣᱟᱱᱠᱤᱱ ᱜᱤᱫᱽᱨᱟᱹ ᱧᱟᱢ ᱠᱟᱛᱮ ᱠᱩᱞ ᱜᱚᱫ ᱟᱢᱴᱷᱮᱱᱤᱧ ᱠᱩᱞ ᱜᱚᱫ ᱠᱟᱹᱠᱤᱱ ᱠᱟᱱᱟ ᱦᱮᱸ ᱛᱚ ᱦᱮᱸ ᱥᱟᱨ ᱦᱮᱸ ᱴᱷᱤᱠ ᱜᱮᱭᱟ ᱥᱟᱨ ᱴᱷᱤᱠ ᱜᱮᱭᱟ